ᱛᱚᱠᱷᱚᱱ ᱚᱱᱠᱟ ᱰᱟᱦᱟᱨ ᱰᱟᱦᱟᱨ ᱛᱤᱧ ᱦᱤᱡᱩᱜ ᱠᱟᱱ ᱛᱟᱦᱮᱸᱱᱟ ᱛᱚᱠᱷᱚᱱ ᱢᱮᱞᱟ ᱦᱩᱭᱩᱜ ᱠᱟᱱ ᱛᱟᱦᱮᱸᱱᱟ ᱟᱫᱤ ᱥᱤᱣᱲᱤ ᱥᱮᱫ ᱛᱮ ᱢᱤᱫᱴᱟᱝ ᱴᱟᱴᱟᱥᱩᱢᱳ ᱦᱤᱡᱩᱜ ᱠᱟᱱ ᱛᱟᱸᱦᱮᱱᱟ ᱟᱨ ᱱᱚᱛᱮ ᱟᱦᱚᱢᱮᱫᱯᱩᱨ ᱥᱮᱫ ᱠᱷᱚᱱ ᱵᱟᱥ ᱦᱤᱡᱩᱜ ᱠᱟᱱ ᱛᱟᱸᱦᱮᱜᱼᱟ ᱚᱱᱟ ᱥᱟᱣᱛᱮ ᱚᱱᱟ ᱴᱟᱴᱟᱥᱩᱢᱳ ᱵᱟᱥ ᱨᱮ ᱛᱟᱹᱠᱤᱡ ᱮᱱ ᱠᱷᱟᱹᱛᱤᱨ ᱚᱱᱟ ᱴᱟᱴᱟᱥᱩᱢᱳ ᱫᱚ ᱢᱤᱫᱴᱟᱝ ᱫᱟᱨᱮ ᱨᱮ ᱪᱟᱞᱟᱣ ᱠᱟᱛᱮᱫ ᱫᱷᱟᱠᱠᱟ ᱮᱱᱟ ᱟᱫᱚ ᱩᱱᱤ ᱰᱟᱭᱵᱷᱟᱨ ᱡᱮᱴᱟᱭ ᱛᱟᱦᱮᱸ ᱠᱟᱱᱟ ᱩᱱᱤ ᱫᱚᱭ ᱜᱚᱡ ᱮᱱᱟ ᱟᱨ ᱛᱷᱚᱲᱟ ᱯᱮ ᱯᱩᱱ ᱦᱚᱲ ᱡᱮᱴᱟ ᱟᱦᱚᱛᱚ ᱮᱱᱟᱠᱚ ᱩᱱᱠᱩ ᱫᱚ ᱦᱚᱥᱯᱤᱴᱟᱞ ᱠᱚ ᱤᱫᱤ ᱠᱮᱜ ᱠᱚᱣᱟ ᱮᱠᱷᱚᱱ ᱦᱚᱸ ᱚᱱᱟ ᱜᱷᱚᱴᱚᱱᱟ ᱥᱚᱵᱥᱚᱢᱚᱭ ᱚᱱᱟ ᱜᱤᱧ ᱫᱤᱥᱟᱹᱭᱟ